ᱱᱮᱛᱟᱨᱟᱜ ᱥᱮᱨᱮᱧ ᱫᱚ ᱦᱩᱭᱩᱜ ᱠᱟᱱᱟ ᱥᱮᱨᱮᱧ ᱨᱮ ᱨᱤᱢᱤᱠᱥ ᱠᱚ ᱮᱢᱟᱜ ᱠᱟᱱᱟ ᱟᱨ ᱤᱥᱴᱤᱰᱤᱭᱳ ᱨᱮᱭᱟᱜ ᱢᱤᱠᱥᱪᱟᱨ ᱢᱮᱥᱤᱱ ᱢᱟᱫᱽᱫᱷᱚᱢ ᱛᱮ ᱱᱟᱹᱰᱨᱤ ᱨᱮᱭᱟᱜ ᱵᱷᱚᱭᱮᱥ ᱠᱚ ᱵᱚᱫᱚᱞ ᱮᱫᱟ ᱥᱮᱨᱮᱧ ᱨᱮᱭᱟᱜ ᱛᱳ ᱟᱹᱰᱤ ᱵᱟᱝ ᱯᱩᱥᱴᱟᱹᱣ ᱟᱸᱡᱚᱢᱚᱜ ᱠᱟᱱᱟ ᱥᱮ ᱡᱟᱦᱟᱸ ᱟᱭᱟᱜ ᱚᱨᱤᱡᱤᱱᱟᱞ ᱥᱩᱨ ᱠᱟᱱᱟ ᱮᱠᱴᱩ ᱟᱞᱟᱫᱟᱜ ᱠᱟᱱ ᱛᱟᱭᱟ ᱢᱳᱴᱟ ᱥᱩᱨ ᱛᱟᱸᱦᱮᱱ ᱠᱷᱟᱡ ᱫᱚ ᱱᱟᱱᱦᱟ ᱧᱚᱜ ᱮᱜ ᱠᱟᱱ ᱛᱟᱭᱟ ᱟᱹᱰᱤ ᱯᱷᱮᱨᱮᱥ ᱟᱸᱡᱚᱢᱚᱜ ᱠᱟᱱᱟ ᱟᱨ ᱢᱟᱨᱮ ᱥᱮᱨᱮᱧ ᱫᱚ ᱪᱮᱫ ᱠᱟᱱᱟ ᱡᱟᱸᱦᱟ ᱟᱭᱟᱜ ᱜᱮ ᱚᱨᱤᱡᱤᱱᱟᱞ ᱵᱷᱚᱭᱮᱥ ᱟᱭᱟᱜ ᱡᱟᱸᱦᱟ ᱥᱟᱩᱱᱰ ᱚᱱᱟᱜᱮ ᱛᱟᱸᱦᱮᱱ ᱠᱟᱱ ᱛᱟᱭᱟ ᱟᱨ ᱨᱩ ᱨᱟᱦᱟ ᱠᱚ ᱟᱹᱰᱤ ᱢᱚᱸᱡ ᱛᱩᱢᱫᱟᱜ ᱴᱟᱢᱟᱠ ᱫᱤᱭᱮ ᱟᱹᱰᱤ ᱢᱚᱸᱡ ᱥᱤᱢᱯᱤᱞ ᱜᱮ ᱥᱟᱰᱮ ᱠᱟᱱ ᱛᱟᱭᱟ ᱟᱹᱰᱤ ᱢᱚᱸᱡ ᱥᱟᱰᱮ ᱠᱟᱱᱟ ᱟᱹᱰᱤ ᱵᱟᱹᱭ ᱵᱟᱹᱭᱛᱮ ᱢᱚᱸᱡ ᱜᱮ ᱟᱸᱡᱚᱢᱚᱜ ᱠᱟᱱ ᱛᱟᱸᱦᱮᱜᱼᱟ ᱚᱱᱟᱜᱮ ᱱᱤᱭᱟᱹ ᱨᱮᱱᱟᱜ ᱵᱷᱮᱜᱮᱛ